ᱟᱛᱳ ᱴᱚᱴᱷᱟ ᱨᱮᱭᱟᱜ ᱞᱟᱠᱪᱟᱨ ᱩᱯᱨᱩᱢ ᱡᱚᱜᱟᱣ ᱫᱚᱦᱚᱭ ᱥᱮ ᱯᱟᱥᱱᱟᱣ ᱨᱮᱫᱚ ᱟᱵᱚᱣᱟᱜ ᱮᱱᱮᱡ ᱥᱮᱨᱮᱧ ᱞᱟᱭ ᱞᱟᱠᱪᱟᱨ ᱜᱮᱵᱚᱱ ᱞᱟᱹᱭᱟ ᱪᱮᱫᱟᱜ ᱥᱮ ᱟᱵᱚ ᱱᱤᱭᱟᱹ ᱮᱱᱮᱡ ᱥᱮᱨᱮᱧ ᱞᱟᱭᱞᱟᱠᱪᱟᱨ ᱛᱮᱫᱚ ᱟᱫᱚ ᱪᱮᱫ ᱟᱵᱚ ᱵᱚᱱ ᱥᱮᱫᱟᱭ ᱨᱮᱭᱟᱜ ᱥᱮᱨᱣᱟ ᱵᱚᱱ ᱥᱟᱵ ᱨᱟᱠᱟᱵᱟ ᱪᱮᱫᱟᱜ ᱥᱮ ᱟᱵᱚ ᱫᱚ ᱥᱮᱫᱟᱭ ᱦᱚᱲ ᱫᱚ ᱪᱮᱫ ᱠᱚᱪᱚ ᱮᱱᱦᱚᱸ ᱵᱟᱵᱚᱱ ᱵᱟᱲᱟᱭᱟ ᱠᱤᱱᱛᱩ ᱦᱮᱸ ᱛᱚᱵᱮ ᱮᱱᱮᱡ ᱥᱮᱨᱮᱧ ᱛᱟᱞᱟ ᱛᱮᱜᱮ ᱵᱚᱱ ᱵᱟᱲᱟᱭ ᱫᱟᱲᱮᱭᱟᱜᱼᱟ ᱡᱮ ᱥᱮᱫᱟᱭ ᱟᱵᱚ ᱨᱮᱱ ᱦᱚᱲ ᱪᱮᱫ ᱞᱮᱠᱟ ᱠᱚ ᱛᱟᱦᱮᱸ ᱠᱟᱱᱟ ᱥᱮ ᱪᱮᱫ ᱠᱚ ᱠᱚ ᱪᱮᱠᱟᱭᱮᱫ ᱠᱟᱱ ᱛᱟᱦᱮᱸ ᱠᱟᱱᱟ ᱱᱤᱛᱚᱜ ᱩᱱᱠᱩ ᱫᱚ ᱮᱱᱮᱡ ᱥᱮᱨᱮᱧ ᱛᱟᱞᱟ ᱛᱮᱜᱮ ᱵᱚᱱ ᱵᱩᱡᱽ ᱫᱟᱲᱮᱭᱟᱜᱼᱟ ᱡᱟᱦᱟᱸ ᱫᱚ ᱮᱢᱱᱤ ᱛᱮ ᱵᱟᱰᱟᱭ ᱫᱚ ᱵᱟᱝ ᱵᱟᱹᱱᱩᱜᱼᱟ ᱥᱮ ᱚᱱᱠᱟ ᱫᱚ ᱪᱮᱫ ᱜᱮ ᱵᱟᱹᱱᱩᱜ ᱛᱟᱵᱚᱱᱟ ᱟᱵᱚᱭᱟᱜ ᱮᱱᱮᱡ ᱥᱮᱨᱮᱧ ᱠᱚ ᱟᱵᱚ ᱫᱚᱵᱚᱱ ᱵᱩᱡᱽ ᱫᱟᱲᱮᱭᱟᱜ ᱟᱢ ᱞᱟᱭᱞᱟᱠᱪᱟᱨ ᱪᱮᱫ ᱞᱮᱠᱟ ᱛᱟᱦᱮᱸ ᱠᱟᱱ ᱛᱟᱵᱚᱱᱟ ᱥᱮ ᱟᱵᱚᱭᱟᱜ ᱮᱱᱮᱡ ᱥᱮᱨᱮᱧ ᱫᱚ ᱟᱫᱚ ᱟᱵᱚᱭᱟᱜ ᱢᱤᱫᱴᱟᱝ ᱨᱟᱹᱥᱠᱟᱹ ᱡᱚᱝ ᱢᱚᱡᱽ ᱨᱮᱱᱟᱜ ᱦᱚᱸ ᱵᱮᱯᱟᱨ ᱢᱮᱱᱟᱜᱼᱟ ᱟᱠᱟᱫᱟ ᱡᱮ ᱚᱱᱟ ᱮᱱᱮᱡ ᱥᱮᱨᱮᱧ ᱛᱟᱞᱟ ᱛᱮᱜᱮ ᱟᱵᱚ ᱵᱚ ᱨᱟᱹᱥᱠᱟᱹ ᱨᱚᱢᱚᱡᱽ ᱜᱮᱭᱟ ᱤᱱᱟᱹ ᱜᱮ